ᱮᱴᱟᱜ ᱫᱷᱚᱨᱚᱢ ᱠᱷᱚᱱ ᱫᱚ ᱤᱧ ᱫᱚ ᱦᱤᱱᱫᱩ ᱫᱷᱚᱨᱚᱢ ᱠᱷᱚᱱᱟᱜ ᱠᱤᱪᱷᱩ ᱫᱚ ᱥᱮᱬᱟ ᱫᱚᱧ ᱧᱟᱢ ᱠᱟᱜᱼᱟ ᱚᱱᱟ ᱫᱷᱚᱨᱚᱢ ᱠᱷᱚᱱ ᱫᱚ ᱢᱟᱱᱮ ᱟᱹᱰᱤ ᱜᱚᱴᱟᱝ ᱠᱟᱛᱷᱟ ᱠᱚ ᱥᱮ ᱩᱱᱠᱩᱣᱟᱜ ᱫᱷᱚᱨᱚᱢ ᱨᱮᱭᱟᱜ ᱠᱟᱛᱷᱟ ᱠᱚᱦᱚᱸ ᱟᱹᱰᱤ ᱜᱟᱱ ᱡᱚᱛᱷᱟᱛ ᱜᱮᱛᱟ ᱠᱚᱣᱟ ᱡᱮᱢᱚᱱ ᱩᱱᱠᱩᱣᱟᱜ ᱫᱷᱚᱨᱚᱢ ᱨᱮᱱ ᱠᱟᱛᱷᱟ ᱠᱚ ᱨᱟᱢ ᱞᱚᱠᱠᱷᱚᱱ ᱠᱚᱣᱟᱜ ᱡᱟᱦᱟᱸ ᱟᱠᱚᱣᱟᱜ ᱡᱟᱦᱟᱸ ᱠᱟᱛᱷᱟ ᱤᱭᱟᱹ ᱨᱟᱢᱟᱭᱚᱱ ᱢᱚᱦᱟᱵᱷᱟᱨᱚᱛ ᱠᱚ ᱛᱟᱞᱟᱛᱮᱠᱚ ᱥᱚᱫᱚᱨ ᱠᱟᱫᱟ ᱠᱚ ᱡᱮ ᱨᱟᱢᱟᱜ ᱡᱤᱭᱚᱱ ᱠᱟᱦᱱᱤ ᱪᱮᱜ ᱠᱟ ᱠᱟᱛᱮᱜ ᱠᱟᱹᱴᱤᱡ ᱠᱷᱚᱱᱟᱜ ᱢᱩᱪᱟᱹᱫ ᱯᱚᱡᱽᱡᱚᱱᱛᱚ ᱟᱭᱟᱜ ᱡᱤᱭᱚᱱ ᱨᱮᱱᱟᱜ ᱠᱟᱛᱷᱟ ᱠᱚ ᱞᱟᱹᱭ ᱪᱚᱣ ᱠᱟᱫᱟ ᱟᱨ ᱢᱚᱦᱟᱵᱷᱟᱨᱚᱛ ᱨᱮ ᱦᱚᱸ ᱚᱨᱡᱩᱱ ᱵᱷᱤᱢ ᱠᱤᱥᱱᱚ ᱛᱟᱠᱚᱣᱟᱜ ᱡᱟᱦᱟᱸ ᱠᱟᱛᱷᱟ ᱠᱚ ᱠᱚᱢ ᱢᱟᱹᱱᱢᱤ ᱛᱟᱞᱟᱛᱮ ᱢᱟᱱᱮ ᱟᱠᱚᱣᱟᱜ ᱠᱟᱛᱷᱟᱨᱮ ᱟᱠᱚᱣᱟᱜ ᱪᱩᱨᱤᱛ ᱛᱟᱞᱟᱛᱮ ᱡᱟᱦᱟᱸ ᱠᱟᱛᱷᱟ ᱠᱚᱠᱚ ᱡᱟ ᱠᱟᱹᱦᱱᱤ ᱛᱟᱞᱟᱛᱮ ᱟᱠᱚᱣᱟᱜ ᱠᱟᱛᱷᱟ ᱠᱚ ᱟᱠᱚᱣᱟᱜ ᱪᱚᱨᱤᱛ ᱠᱚᱠᱚ ᱡᱟᱦᱟᱸ ᱠᱚᱠᱚ ᱩᱫᱩᱜ ᱟᱠᱟᱫ ᱛᱟᱵᱚᱱ ᱩᱫᱩᱜ ᱟᱠᱟᱫ ᱫᱚ ᱟᱹᱰᱤᱜᱮ ᱦᱟᱦᱟᱲᱟᱜ ᱨᱮᱭᱟᱜ ᱠᱟᱱᱟ ᱢᱟᱹᱱᱢᱤ ᱡᱤᱭᱚᱱ ᱨᱮᱭᱟᱜ ᱢᱟᱨᱟᱝ ᱢᱮᱫᱴᱮᱱ ᱥᱤᱠᱷᱱᱟᱹᱛ ᱨᱮᱭᱟᱜ ᱠᱟᱛᱷᱟ ᱠᱚᱦᱚᱸ ᱠᱚ ᱥᱚᱫᱚᱨ ᱦᱚᱪᱚᱣ ᱠᱟᱫᱟ ᱟᱨ ᱱᱚᱣᱟ ᱠᱚ ᱢᱟᱹᱱᱢᱤ ᱡᱟᱦᱟᱸ ᱥᱚᱝᱥᱟᱨ ᱡᱤᱭᱚᱱ ᱨᱮ ᱡᱟᱦᱟᱸ ᱪᱟᱞᱟᱜ ᱠᱟᱱᱟ ᱢᱟᱹᱱᱢᱤ ᱠᱚ ᱛᱟᱞᱟᱛᱮ ᱢᱟᱹᱱᱢᱤᱭᱟᱜ ᱥᱟᱹᱨᱤᱜᱮ ᱡᱟᱦᱟᱸ ᱨᱟᱢᱟᱭᱚᱱ ᱥᱮ ᱢᱚᱦᱟᱵᱷᱟᱨᱚᱛ ᱨᱮᱭᱟᱜ ᱡᱟᱦᱟᱸ ᱠᱟᱹᱦᱱᱤ ᱠᱚᱵᱚᱱ ᱧᱮᱞ ᱠᱟᱫ ᱛᱟᱵᱚᱱ ᱚᱝᱠᱟᱜᱮ ᱢᱟᱹᱱᱢᱤ ᱠᱚᱣᱟᱜ ᱦᱚᱸ ᱠᱤᱪᱷᱩ ᱵᱟᱝ ᱠᱤᱪᱷᱩ ᱢᱮᱜᱴᱮᱱ ᱵᱟᱝ ᱢᱤᱫᱴᱮᱱ ᱦᱚᱲ ᱥᱟᱝ ᱠᱟᱹᱴᱤᱡ ᱨᱮᱦᱚᱸ ᱵᱷᱮ ᱢᱮᱥᱟ ᱫᱚ ᱢᱮᱱᱟᱜ ᱛᱟᱠ ᱢᱮᱱᱟᱜ ᱛᱟᱵᱚᱱ ᱜᱮᱭᱟ ᱢᱮᱱᱟᱜ ᱦᱩᱭᱩᱜ ᱠᱟᱱ ᱜᱮᱭᱟ ᱚᱱᱟ ᱠᱷᱟᱹᱛᱤᱨ ᱛᱮ ᱦᱤᱱᱫᱩ ᱫᱷᱚᱨᱚᱢ ᱨᱮᱭᱟᱜ ᱠᱟᱛᱷᱟ ᱦᱚᱧ ᱤᱧ ᱦᱚᱧ ᱞᱟᱹᱭ ᱥᱚᱫᱚᱨ ᱫᱟ ᱠᱟᱨᱚᱱ ᱚᱸᱰᱮ ᱠᱷᱚᱱᱟᱜ ᱦᱚᱸ ᱢᱟᱨᱟᱝ ᱥᱤᱠᱱᱟᱹᱛ ᱢᱤᱫᱴᱮᱱ ᱢᱮᱱᱟᱜᱼᱟ ᱠᱟᱨᱚᱱ ᱫᱚ ᱦᱤᱱᱫᱩ ᱫᱷᱚᱨᱚᱢ ᱠᱚᱣᱟᱜ ᱚᱱᱟ ᱤᱭᱟᱹ ᱥᱩᱫᱩ ᱠᱟᱹᱦᱤᱱᱤ ᱫᱚ ᱵᱟᱝ ᱠᱟᱱᱟ ᱮᱠᱫᱚᱢ ᱚᱱᱟ ᱥᱚᱝᱥᱟᱨ ᱨᱮᱭᱟᱜ ᱠᱟᱛᱷᱟ ᱦᱚᱸ ᱠᱚ ᱨᱟᱠᱟᱵ ᱩᱛᱟᱹᱨ ᱠᱟᱱ ᱜᱮᱛᱟ ᱠᱚᱣᱟ ᱱᱤᱭᱟᱹ ᱵᱟᱵᱚᱛ ᱛᱮᱫᱚ ᱤᱧ ᱫᱚ ᱱᱤᱭᱟᱹ ᱜᱮᱧ ᱞᱟᱹᱭᱟ